ᱥᱮᱨᱮᱧ ᱵᱟᱝ ᱫᱩᱨᱟᱹᱝ ᱞᱟᱹᱜᱤᱫ ᱛᱮᱫᱚ ᱟᱢᱟᱜ ᱨᱚᱲᱫᱚ ᱱᱚᱣᱟ ᱞᱟᱹᱜᱤᱫ ᱫᱚᱨᱠᱟᱨᱚᱜᱼᱟ ᱥᱮᱨᱮᱧ ᱨᱮᱫᱚ ᱟᱢ ᱛᱤᱱᱟᱹᱜ ᱮᱢ ᱨᱟᱦᱟ ᱫᱟᱲᱮᱭᱟᱜᱼᱟ ᱩᱱᱟᱹᱜ ᱜᱮᱛᱟᱢ ᱪᱮᱦᱨᱟ ᱟᱸᱡᱚᱢᱚᱜᱼᱟ ᱥᱮᱨᱮᱧ ᱪᱮᱦᱨᱟ ᱟᱸᱡᱚᱢ ᱚᱪᱚᱭ ᱞᱟᱹᱜᱤᱫ ᱫᱚ ᱨᱟᱦᱟ ᱛᱟᱢ ᱟᱹᱰᱤ ᱪᱮᱦᱨᱟ ᱩᱰᱩᱠ ᱦᱚᱪᱚᱭ ᱢᱮ ᱟᱨ ᱨᱟᱦᱟ ᱪᱮᱦᱨᱟᱢ ᱩᱰᱩᱠ ᱠᱮᱫ ᱞᱮᱠᱷᱟᱱ ᱜᱮ ᱟᱢᱟᱜ ᱥᱮᱨᱮᱧ ᱪᱮᱦᱨᱟᱜᱼᱟ ᱡᱟᱦᱟᱸ ᱞᱮᱠᱟ ᱵᱟᱦᱟ ᱥᱚᱦᱨᱟᱭ ᱨᱤᱸᱡᱷᱟᱹ ᱰᱟᱱᱴᱟ ᱵᱟᱝ ᱞᱟᱜᱽᱬᱮ ᱫᱚᱝ ᱡᱟᱦᱟᱸ ᱜᱮ ᱥᱮᱨᱮᱧ ᱢᱮᱱᱟᱜ ᱥᱮᱨᱮᱧ ᱨᱮᱫᱚ ᱨᱟᱦᱟ ᱛᱮᱜᱮ ᱪᱮᱦᱨᱟ ᱫᱚ ᱟᱸᱡᱚᱢᱚᱜᱼᱟ ᱡᱟᱦᱟᱸ ᱞᱮᱠᱟᱜᱮ ᱨᱚᱲ ᱫᱚᱢ ᱜᱟᱵᱟᱱ ᱠᱟᱜ ᱮᱠᱷᱟᱱ ᱨᱟᱦᱟ ᱛᱟᱢ ᱪᱮᱦᱨᱟᱜᱼᱟ ᱛᱚᱵᱮ ᱮᱱᱟᱝ ᱜᱮ ᱥᱮᱨᱮᱧ ᱛᱟᱢ ᱪᱮᱦᱨᱟ ᱟᱸᱡᱚᱢᱚᱜᱼᱟ ᱚᱱᱟᱛᱮ ᱱᱟᱯᱟᱭ ᱟᱲᱟᱝ ᱩᱰᱩᱠ ᱞᱟᱹᱜᱤᱫ ᱛᱮᱫᱚ ᱟᱢ ᱪᱮᱥᱴᱟᱭ ᱢᱮ ᱡᱮ ᱟᱢᱟᱜ ᱱᱟᱰᱨᱤ ᱵᱟᱝ ᱟᱢᱟᱜ ᱜᱟᱞᱟᱝ ᱡᱟᱦᱟᱸ ᱛᱟᱢ ᱢᱮᱱᱟᱜᱼᱟ ᱚᱱᱟ ᱫᱚ ᱛᱤᱱᱟᱹᱜ ᱠᱷᱟᱨᱪᱟᱢ ᱫᱚᱦᱚᱭᱟ ᱩᱱᱟᱹᱜ ᱜᱮᱛᱟᱢ ᱟᱢᱟᱜ ᱟᱲᱟᱝ ᱦᱚᱸ ᱪᱮᱦᱨᱟ ᱟᱸᱡᱚᱢᱚᱜᱼᱟ ᱚᱱᱟᱛᱮ ᱥᱚᱨᱮᱥ ᱠᱚᱨᱮ ᱥᱮ ᱨᱚᱲ ᱫᱚ ᱚᱱᱟᱛᱮ ᱟᱢ ᱟᱹᱰᱤ ᱪᱮᱦᱨᱟ ᱛᱮ ᱟᱹᱰᱤ ᱫᱩᱞᱟᱹᱲᱛᱮ ᱨᱟᱦᱟᱭᱟᱢ ᱮᱠᱷᱟᱱ ᱡᱚᱛᱚ ᱮᱱᱮᱡ ᱡᱚᱛᱚ ᱥᱮᱨᱮᱧ ᱨᱮᱭᱟᱜ ᱨᱟᱦᱟ ᱫᱚ ᱵᱚᱫᱚᱞ ᱵᱚᱫᱚᱞ ᱜᱮ ᱢᱮᱱᱟᱜᱼᱟ ᱥᱮᱨᱮᱧ ᱨᱟᱦᱟ ᱟᱸᱡᱚᱢ ᱛᱮᱜᱮ ᱦᱚᱲᱠᱚ ᱴᱷᱤᱠᱟᱹᱭᱟ ᱡᱮ ᱱᱩᱭ ᱫᱚ ᱪᱮᱫ ᱮ ᱥᱮᱨᱮᱧᱮᱫᱼᱟ ᱢᱮᱱᱛᱮ ᱫᱚᱝ ᱞᱟᱜᱽᱬᱮ ᱨᱤᱸᱡᱷᱟᱹ ᱵᱟᱦᱟ ᱰᱟᱱᱴᱟ ᱵᱟᱝ ᱟᱨᱦᱚᱸ ᱜᱮ ᱟᱹᱰᱤ ᱞᱮᱠᱟᱱ ᱥᱮᱨᱮᱧ ᱢᱮᱱᱟᱜᱼᱟ ᱛᱳ ᱥᱮᱨᱮᱧ ᱨᱟᱦᱟ ᱛᱮᱜᱮ ᱱᱟᱦᱟᱜ ᱦᱚᱲ ᱫᱚᱠᱚ ᱩᱨᱩᱢ ᱢᱮᱭᱟ ᱡᱮ ᱟᱢ ᱫᱚ ᱱᱚᱣᱟ ᱵᱤᱥᱚᱭᱛᱮᱢ ᱥᱮᱨᱮᱧᱮᱫᱼᱟ ᱢᱮᱱᱛᱮ